ᱤᱧ ᱠᱩᱥᱤᱭᱟᱜ ᱫᱟᱹᱲᱟᱜ ᱴᱷᱟᱶ ᱫᱚ ᱦᱩᱭᱩᱜ ᱠᱟᱱᱟ ᱵᱚᱞ ᱠᱷᱮᱞ ᱜᱚᱰᱟ ᱤᱧ ᱚᱸᱰᱮ ᱰᱮᱞᱤᱜᱮ ᱵᱚᱞ ᱠᱷᱮᱞ ᱜᱚᱰᱟᱨᱮ ᱰᱮᱞᱤ ᱥᱮᱛᱟᱜ ᱨᱤᱧ ᱩᱰᱩᱠᱚᱜᱼᱟ ᱤᱧ ᱥᱩᱢᱩᱝ ᱫᱚ ᱵᱟᱝ ᱤᱧᱨᱮᱱ ᱜᱟᱛᱮᱜ ᱠᱚᱦᱚᱸ ᱥᱮᱛᱟᱜ ᱨᱮᱞᱮ ᱪᱟᱞᱟᱜᱼᱟ ᱚᱸᱰᱮ ᱪᱟᱞᱟᱣ ᱠᱟᱛᱮᱜ ᱞᱮ ᱫᱟᱹᱲᱟᱜᱼᱟ ᱟᱨ ᱚᱠᱟ ᱦᱤᱞᱳᱜ ᱤᱧ ᱛᱟᱭᱱᱚᱢ ᱜᱚᱫᱚᱜ ᱛᱮ ᱯᱷᱳᱱᱤᱧᱟ ᱠᱚ ᱟᱠᱚᱦᱚᱸ ᱚᱱᱠᱟᱜᱮ ᱚᱠᱟ ᱦᱤᱞᱳᱜ ᱡᱩᱫᱤ ᱠᱚ ᱛᱟᱭᱱᱚᱢ ᱜᱚᱫᱚᱜᱼᱟ ᱛᱳ ᱟᱠᱚ ᱦᱚᱸᱧ ᱯᱷᱳᱱ ᱟᱠᱚᱣᱟ ᱯᱷᱳᱱ ᱠᱟᱛᱮᱜ ᱯᱷᱳᱱ ᱠᱟᱛᱮᱜ ᱟᱞᱮ ᱞᱮ ᱫᱟᱹᱲᱟᱜᱼᱟ ᱞᱮ ᱰᱮᱞᱤ ᱚᱸᱰᱮ ᱪᱟᱞᱟᱣ ᱠᱟᱛᱮᱜ ᱰᱮᱞᱤ ᱥᱮᱛᱟᱜ ᱨᱮ ᱵᱷᱳᱨ ᱵᱷᱳᱨᱛᱮ ᱪᱟᱞᱟᱣ ᱠᱟᱛᱮᱜ ᱫᱟᱹᱲᱟᱜᱞᱮ ᱫᱟᱹᱲ ᱫᱟᱹᱲᱛᱮ ᱟᱹᱰᱤᱜᱟᱱᱞᱮ ᱜᱟᱞᱢᱟᱨᱟᱣ ᱜᱟᱞᱢᱟᱨᱟ ᱠᱟᱛᱮᱜ ᱞᱮ ᱫᱟᱹᱲ ᱵᱟᱲᱟᱭᱟ ᱫᱟᱹᱲᱨᱮ ᱫᱟᱹᱲ ᱠᱟᱛᱮᱜ ᱵᱮᱲᱟᱭᱮᱱ ᱠᱷᱟᱱᱜᱮ ᱟᱫᱚ ᱟᱫᱚ ᱩᱱᱫᱚ ᱵᱟᱹᱭ ᱵᱟᱹᱭᱛᱮ ᱫᱟᱹᱲ ᱫᱟᱹᱛᱮ ᱚᱲᱟᱜ ᱥᱮᱱᱞᱮ ᱦᱮᱡ ᱮᱱᱜᱮ ᱚᱲᱟᱜ ᱥᱮᱫ ᱨᱮ ᱦᱮᱡ ᱠᱟᱛᱮᱜ ᱡᱮ ᱡᱟᱦᱟᱨ ᱡᱮ ᱡᱟᱦᱟᱨ ᱚᱲᱟᱜ ᱞᱮ ᱪᱟᱞᱟᱣᱮᱱ ᱜᱮ ᱟᱨ ᱡᱮ ᱡᱟᱦᱟᱨ ᱚᱲᱟᱜ ᱪᱟᱞᱟᱣᱮᱱ ᱜᱮᱞᱮ